ᱦᱮᱞᱳ ᱱᱤᱭᱟᱹ ᱫᱚ ᱚᱠᱟ ᱨᱮᱥᱴᱩᱨᱮᱱᱴ ᱠᱷᱚᱱᱟᱜ ᱯᱮ ᱞᱟᱹᱭ ᱫᱟᱛᱚ ᱱᱚᱰᱮ ᱥᱟᱱᱛᱟᱞᱤ ᱴᱨᱟᱰᱤᱥᱚᱱᱟᱞ ᱪᱮᱫ ᱠᱩ ᱡᱚᱢᱟᱜ ᱧᱟᱢᱚᱜ ᱜᱮᱭᱟ ᱚ ᱫᱤᱭᱮ ᱱᱤᱭᱟᱹ ᱫᱚ ᱟᱯᱮ ᱥᱩᱫᱩ ᱨᱮᱥᱴᱩᱨᱮᱱᱴ ᱨᱮᱜᱮ ᱯᱮ ᱟᱠᱷᱨᱤᱧᱟ ᱥᱮ ᱟᱨᱚ ᱡᱟᱦᱟᱸᱱᱟᱜ ᱠᱚᱨᱮᱯᱮ ᱟᱠᱷᱨᱤᱧᱟ ᱩᱸ ᱟᱫᱚ ᱡᱩᱫᱤ ᱵᱷᱟᱞᱤ ᱡᱩᱫᱤ ᱟᱠᱷᱨᱤᱧ ᱯᱮ ᱢᱚᱱᱮᱭ ᱠᱷᱟᱡ ᱟᱯᱮ ᱟᱨᱚ ᱡᱩᱫᱤ ᱯᱮ ᱢᱮᱱ ᱠᱷᱟᱡ ᱵᱮᱥᱤ ᱧᱮᱜ ᱟᱠᱷᱨᱤᱧᱚᱜ ᱛᱟᱯᱮᱭᱟ ᱛᱟᱞᱦᱮ ᱟᱯᱮ ᱚᱱᱞᱟᱭᱤᱱ ᱨᱮᱦᱚᱸ ᱯᱮ ᱟᱠᱷᱨᱤᱧ ᱫᱟᱲᱮᱭᱟᱜᱼᱟ ᱚᱱᱠᱟ ᱠᱷᱟᱱ ᱛᱟᱞᱮ ᱡᱩᱫᱤ ᱥᱟᱦᱟᱡᱡᱚ ᱯᱮ ᱦᱟᱛᱟᱣ ᱠᱷᱟᱱ ᱟᱞᱮ ᱦᱚᱸᱞᱮ ᱮᱢ ᱫᱟᱲᱮᱣᱟᱯᱮᱭᱟ ᱥᱚᱨᱠᱟᱨ ᱠᱷᱚᱱᱟᱜ ᱦᱚᱸ ᱟᱭᱢᱟ ᱨᱚᱠᱚᱢ ᱥᱠᱤᱢ ᱢᱮᱱᱟᱜ ᱠᱟᱫᱟ ᱚᱱᱟᱠᱚ ᱠᱷᱚᱱ ᱞᱳᱱ ᱯᱮ ᱦᱟᱛᱟᱣ ᱫᱟᱲᱮᱣᱟᱜᱼᱟ ᱛᱟᱨᱯᱚᱨᱮ ᱵᱮᱵᱥᱟ ᱟᱨᱚᱯᱮ ᱞᱟᱹᱴᱩ ᱫᱟᱲᱮᱣᱟᱛᱟᱯᱮᱭᱟ ᱚᱱᱞᱟᱭᱤᱱ ᱨᱮᱯᱮ ᱟᱠᱷᱨᱤᱧ ᱞᱮᱠᱷᱟᱱ ᱫᱚ ᱡᱟᱦᱟᱸᱭ ᱥᱟᱺᱜᱤᱧᱼᱥᱟᱺᱜᱤᱧ ᱨᱮᱱ ᱦᱚᱲ ᱠᱚ ᱛᱟᱦᱮᱸᱱᱟ ᱡᱚᱛᱚ ᱦᱚᱲ ᱛᱚ ᱚᱸᱰᱮ ᱫᱚ ᱵᱟᱠᱚ ᱦᱮᱡ ᱫᱟᱲᱮᱣᱟᱜᱼᱟ ᱨᱮᱥᱴᱩᱨᱮᱱᱴ ᱨᱮᱫᱚ ᱥᱟᱺᱜᱤᱧ ᱨᱮᱱ ᱦᱚᱲ ᱫᱚ ᱩᱱᱠᱩ ᱛᱟᱞᱦᱮ ᱚᱱᱞᱟᱭᱤᱱ ᱛᱮ ᱚᱨᱰᱟᱨ ᱠᱟᱛᱮ ᱩᱱᱠᱩ ᱦᱚᱸᱠᱚ ᱡᱚᱢ ᱫᱟᱲᱮ ᱠᱮᱭᱟ ᱟᱫᱚ ᱪᱟᱦᱤᱫᱟ ᱵᱤᱥᱤ ᱠᱚᱜ ᱛᱟᱯᱮᱭᱟ ᱟᱯᱮᱭᱟᱜ ᱦᱩᱸ ᱚᱱᱠᱟᱞᱮᱠᱟ ᱯᱮ ᱞᱟᱹᱭ ᱠᱷᱟᱡ ᱛᱟᱞᱦᱮ ᱫᱚ ᱡᱟᱦᱟᱸᱱᱟᱜ ᱥᱟᱦᱟᱡᱡᱚᱞᱮ ᱮᱢ ᱫᱟᱲᱮ ᱠᱮᱯᱮᱭᱟ ᱴᱷᱤᱠ ᱜᱮᱭᱟ ᱛᱟᱦᱞᱮ